ᱟᱞᱮ ᱥᱩᱨ ᱥᱩᱯᱩᱨ ᱨᱮᱫᱚ ᱞᱟᱹᱴᱩ ᱦᱚᱥᱯᱤᱴᱟᱞ ᱠᱚ ᱵᱟᱹᱱᱩᱜ ᱟᱹᱱᱤᱡ ᱠᱤᱪᱷᱩ ᱡᱷᱟᱹᱞ ᱨᱮ ᱢᱮᱱᱟᱜᱼᱟ ᱚᱱᱟ ᱫᱚ ᱢᱟᱞᱫᱟ ᱵᱟᱡᱟᱨ ᱠᱚ ᱢᱮᱛᱟᱜ ᱠᱟᱱᱟ ᱢᱟᱞᱫᱟ ᱴᱟᱣᱩᱱ ᱟᱨ ᱟᱞᱮ ᱫᱚ ᱱᱤᱭᱟᱹ ᱠᱚᱨᱮᱜ ᱠᱟᱹᱴᱤᱡ ᱦᱚᱥᱯᱤᱴᱟᱞ ᱨᱮᱫᱚ ᱚᱱᱠᱟᱱᱟᱜ ᱡᱮᱢᱚᱱ ᱥᱤᱴᱤ ᱥᱠᱮᱱ ᱠᱚᱫᱚ ᱵᱟᱹᱱᱩᱜ ᱟᱹᱱᱤᱡ ᱟᱨ ᱱᱚᱣᱟ ᱠᱚᱫᱚ ᱡᱚᱱᱛᱨᱚ ᱯᱟᱹᱛᱤ ᱪᱷᱟᱲᱟ ᱵᱟᱝᱜᱮ ᱦᱩᱭᱩᱜ ᱟᱹᱱᱤᱡ ᱛᱚ ᱱᱤᱭᱟᱹ ᱠᱚᱫᱚ ᱱᱤᱭᱟᱹ ᱠᱚ ᱵᱟᱠᱷᱨᱟ ᱛᱮ ᱟᱞᱮ ᱫᱚ ᱚᱱᱮ ᱞᱟᱹᱴᱩ ᱴᱟᱹᱣᱩᱱ ᱜᱮ ᱥᱮᱱᱚᱜ ᱦᱩᱭᱩᱜ ᱠᱟᱱ ᱛᱟᱞᱮᱭᱟ ᱟᱨ ᱡᱚᱛᱚ ᱢᱟᱭᱟᱝ ᱠᱚ ᱴᱮᱥᱴ ᱥᱮ ᱨᱟᱪᱟᱛᱮ ᱠᱚ ᱴᱮᱥᱴ ᱟᱨ ᱢᱟᱭᱟᱝ ᱠᱚ ᱴᱮᱥᱴ ᱡᱚᱛᱚ ᱞᱟᱹᱜᱤᱫ ᱛᱮᱜᱮ ᱟᱞᱮ ᱫᱚ ᱢᱟᱞᱫᱟ ᱜᱮ ᱥᱮᱱᱚᱜ ᱦᱩᱭ ᱟᱞᱮ ᱠᱟᱱᱟ ᱚᱱᱟ ᱞᱮᱠᱟᱛᱮ ᱠᱤᱪᱷᱩ ᱚᱥᱩᱵᱤᱫᱷᱟ ᱫᱚᱞᱮ ᱯᱟᱲᱟᱜ ᱠᱟᱱ ᱜᱮᱭᱟ ᱦᱤᱛᱚᱜ ᱡᱷᱟᱹᱞ ᱧᱚᱜ ᱜᱮᱭᱟ ᱥᱮᱱᱚᱜ ᱦᱤᱡᱩᱜ ᱟᱨ ᱥᱮᱭ ᱨᱚᱠᱚᱢ ᱨᱚᱲ ᱚᱠᱟ ᱞᱮᱠᱟᱱ ᱛᱚ ᱚᱱᱟ ᱦᱚᱸᱞᱮ ᱧᱟᱢ ᱜᱚᱫ ᱮᱫᱟ ᱟᱨ ᱥᱩᱨ ᱨᱮ ᱛᱟᱦᱮᱸ ᱞᱮᱱᱠᱷᱟᱡ ᱫᱚ ᱥᱟᱱᱟᱢᱟᱜ ᱥᱩᱡᱳᱜᱽ ᱥᱩᱵᱤᱫᱷᱟ ᱢᱚᱡᱽ ᱱᱟᱯᱟᱭ ᱦᱩᱭ ᱠᱚᱜᱼᱟ